ᱥᱚᱦᱚᱨ ᱵᱟᱡᱟᱨ ᱱᱤᱭᱟᱹ ᱠᱟᱨᱚᱱ ᱛᱮᱠᱚ ᱠᱩᱥᱤᱭᱟᱜᱼᱟ ᱟᱵᱚ ᱫᱚ ᱟᱹᱰᱤ ᱨᱮᱸᱜᱮᱡ ᱱᱟᱪᱟᱨ ᱦᱚᱲ ᱢᱮᱱᱟᱜ ᱵᱚᱱᱟ ᱟᱫᱚ ᱥᱚᱦᱚᱨ ᱵᱟᱡᱟᱨ ᱨᱮᱫᱚ ᱴᱟᱠᱟ ᱯᱚᱭᱥᱟ ᱦᱚᱸ ᱵᱮᱥᱤ ᱜᱮᱠᱚ ᱞᱟᱹᱭᱟ ᱢᱮᱱᱟᱜᱼᱟ ᱟᱫᱚ ᱚᱱᱟ ᱠᱷᱟᱹᱛᱤᱨ ᱛᱮ ᱡᱮ ᱥᱚᱦᱚᱨ ᱵᱟᱡᱟᱨ ᱨᱮᱫᱚ ᱯᱚᱭᱥᱟ ᱠᱚᱦᱚᱸ ᱰᱷᱮᱨ ᱧᱚᱜ ᱜᱮᱠᱚ ᱮᱢᱚᱜᱼᱟ ᱦᱟᱹᱡᱽᱨᱤ ᱠᱚ ᱛᱚ ᱟᱨ ᱥᱮ ᱜᱤᱫᱽᱨᱟᱹ ᱯᱚᱠᱠᱷᱮ ᱦᱚᱸ ᱢᱤᱫ ᱵᱟᱨ ᱯᱟᱲᱦᱟᱜ ᱞᱟᱹᱜᱤᱫ ᱠᱚᱦᱚᱸ ᱚᱱᱟ ᱠᱷᱟᱹᱛᱤᱨ ᱛᱮ ᱟᱵᱚ ᱫᱚ ᱵᱟᱡᱟᱨ ᱵᱚᱱ ᱪᱟᱞᱟᱜᱼᱟ ᱚᱸᱰᱮ ᱫᱚ ᱠᱟᱹᱢᱤ ᱠᱚᱦᱚᱸ ᱧᱟᱢᱚᱜᱼᱟ ᱡᱮ ᱠᱷᱟᱹᱞᱤ ᱯᱟᱲᱦᱟᱣ ᱥᱩᱢᱩᱝ ᱦᱚᱸ ᱵᱟᱝ ᱢᱤᱫ ᱜᱷᱟᱹᱲᱤᱡ ᱯᱟᱲᱦᱟᱣ ᱠᱟᱛᱮ ᱨᱮᱦᱚᱸ ᱥᱮ ᱵᱚᱞᱮ ᱡᱚᱛᱚ ᱜᱤᱫᱽᱨᱟᱹ ᱦᱚᱸ ᱪᱟᱹᱠᱨᱤ ᱫᱚ ᱚᱱᱠᱟ ᱫᱚ ᱵᱟᱠᱚ ᱧᱟᱢᱟ ᱟᱫᱚ ᱚᱸᱰᱮ ᱫᱚ ᱠᱟᱹᱢᱤ ᱠᱚᱦᱚᱸ ᱧᱟᱢᱚᱜᱼᱟ ᱚᱠᱚᱭ ᱫᱚ ᱜᱟᱹᱰᱤ ᱪᱟᱞᱟᱣ ᱚᱠᱚᱭ ᱫᱚ ᱫᱚᱠᱟᱱ ᱫᱟᱱᱤ ᱨᱮ ᱚᱠᱚᱭ ᱫᱚ ᱜᱤᱞᱟᱹᱥ ᱟᱨᱩᱵ ᱠᱚᱨᱮ ᱦᱮᱸ ᱵᱤᱵᱷᱤᱱᱱᱚ ᱵᱤᱵᱷᱤᱱᱱᱚ ᱠᱟᱹᱢᱤ ᱧᱟᱢᱚᱜᱼᱟ ᱦᱟᱱᱟ ᱱᱟᱣᱟ ᱠᱟᱹᱢᱤ ᱚᱱᱟ ᱤᱠᱷᱟᱹᱛᱮ ᱵᱟᱡᱟᱨ ᱨᱮ ᱠᱟᱹᱢᱤ ᱫᱚᱠᱚ ᱪᱟᱞᱟᱜᱼᱟ ᱡᱮ ᱟᱨ ᱚᱱᱟ ᱤᱠᱷᱟᱹ ᱛᱮᱜᱮ ᱵᱟᱡᱟᱨ ᱫᱚ ᱠᱤ ᱠᱩᱥᱤᱭᱟᱜᱼᱟ ᱛᱟᱨᱯᱚᱨᱮ ᱡᱚᱢ ᱧᱩ ᱠᱚᱨᱮᱱᱟᱜ ᱦᱚᱸ ᱵᱚᱞᱮ ᱡᱚᱛᱚ ᱥᱚᱵᱽ ᱦᱟᱱᱟ ᱱᱟᱣᱟ ᱧᱟᱢᱚᱜᱼᱟ ᱟᱨ ᱴᱚᱞᱟ ᱨᱮᱫᱚ ᱡᱚᱛᱚ ᱠᱤᱪᱷᱩ ᱫᱚ ᱵᱟᱝ ᱧᱟᱢᱚᱜᱼᱟ ᱥᱮ ᱛᱚ ᱚᱱᱮ ᱚᱱᱟ ᱤᱠᱷᱟᱹᱛᱮ ᱵᱮᱥᱤ ᱵᱷᱟᱜᱽ ᱵᱟᱡᱟᱨ ᱫᱚᱠᱚ ᱠᱩᱥᱤᱭᱟᱜᱼᱟ ᱟᱨ ᱡᱮᱢᱚᱱ ᱠᱤ ᱵᱟᱡᱟᱨ ᱨᱮᱫᱚ ᱜᱟᱹᱰᱤ ᱪᱟᱞᱟᱣ ᱴᱨᱟᱠ ᱠᱚᱨᱮ ᱦᱮᱸ ᱞᱮᱵᱟᱨ ᱚᱱᱟ ᱠᱚ ᱱᱤᱭᱟᱹᱜᱮ ᱵᱮᱥᱤ ᱫᱚᱠᱚ ᱵᱟᱡᱟᱨ ᱫᱚᱠᱚ ᱠᱩᱥᱤᱭᱟᱜᱼᱟ

ᱴᱚᱞᱟ ᱯᱟᱲᱟ ᱨᱮᱫᱚ ᱮᱢᱚᱱ ᱪᱮᱫ ᱦᱚᱸ ᱵᱟᱹᱱᱩᱜ ᱛᱮ ᱵᱟᱠᱚ ᱠᱩᱥᱤᱭᱟᱜᱼᱟ ᱟᱨ ᱡᱮ